ᱵᱟᱸᱠᱩᱲᱟ ᱦᱚᱱᱚᱛ ᱨᱮ ᱛᱷᱟᱱᱤᱛ ᱵᱤᱨᱤᱫ ᱥᱮ ᱠᱟᱨᱩ ᱵᱤᱨᱤᱫ ᱫᱚ ᱦᱩᱭᱩᱜ ᱠᱟᱱᱟ ᱴᱮᱨᱟᱠᱳᱴᱟ ᱰᱳᱠᱨᱟ ᱟᱨ ᱥᱟᱸᱠ ᱱᱚᱶᱟ ᱠᱚ ᱵᱤᱨᱤᱫ ᱫᱚ ᱯᱤᱲᱦᱤ ᱠᱷᱚᱱ ᱯᱤᱲᱦᱤ ᱛᱟᱞᱟ ᱨᱮ ᱩᱪᱟᱹᱲᱚᱜ ᱠᱟᱱᱟ ᱥᱮᱫᱟᱭ ᱟᱠᱚᱨᱮᱱ ᱦᱟᱯᱲᱟᱢ ᱠᱚ ᱱᱚᱶᱟ ᱠᱟᱹᱢᱤ ᱫᱚᱠᱚ ᱮᱛᱚᱦᱚᱵ ᱞᱮᱫ ᱛᱟᱦᱮᱸᱠᱟᱱᱟ ᱱᱤᱛᱦᱚᱸ ᱞᱮᱛᱟᱲ ᱜᱮ ᱚᱱᱠᱟ ᱠᱟᱹᱢᱤ ᱥᱮᱱᱚᱜ ᱠᱟᱱ ᱛᱟᱠᱚᱣᱟ ᱟᱨ ᱩᱱᱠᱩ ᱟᱠᱚᱣᱟᱜ ᱱᱚᱶᱟ ᱠᱟᱹᱢᱤ ᱛᱟᱞᱟᱛᱮ ᱟᱠᱚᱣᱟᱜ ᱡᱟᱹᱛ ᱫᱷᱚᱨᱚᱢ ᱵᱟᱧᱪᱟᱜ ᱠᱟᱱ ᱛᱟᱠᱚᱣᱟ ᱟᱨ ᱚᱱᱟ ᱥᱟᱶᱛᱮ ᱞᱟᱠᱪᱟᱨ ᱟᱨ ᱱᱟᱜᱟᱢ ᱦᱚᱸ ᱥᱚᱫᱚᱨᱚᱜ ᱠᱟᱱ ᱛᱟᱠᱚᱣᱟ